ᱥᱮᱨᱮᱧ ᱫᱚ ᱱᱚᱝᱠᱟᱱ ᱡᱤᱱᱤᱥ ᱠᱟᱱᱟ ᱟᱹᱞᱤᱧ ᱦᱚᱸᱞᱤᱧ ᱨᱟᱹᱥᱠᱟᱹᱭᱟ ᱚᱱᱟ ᱥᱟᱶᱛᱮ ᱦᱚᱲ ᱦᱚᱸᱞᱤᱧ ᱨᱟᱹᱥᱠᱟᱹ ᱦᱚᱪᱚ ᱠᱚᱣᱟ ᱨᱟᱦᱟ ᱟᱸᱡᱚᱢ ᱛᱮᱜᱮ ᱟᱹᱞᱤᱧ ᱧᱮᱞᱛᱮ ᱦᱚᱲ ᱦᱚᱸ ᱠᱩᱥᱤ ᱠᱚ ᱵᱩᱡᱷᱟᱹᱣ ᱢᱟ ᱟᱨ ᱨᱟᱹᱥᱠᱟᱹ ᱠᱚ ᱵᱩᱡᱷᱟᱹᱣᱟ ᱢᱟᱱᱮ ᱚᱱᱠᱟ ᱥᱮᱨᱮᱧ ᱟᱹᱞᱤᱧ ᱡᱮ ᱢᱟᱱᱮ ᱦᱚᱲ ᱦᱚᱸ ᱠᱚ ᱠᱩᱥᱤ ᱜᱚᱫᱚᱜ ᱢᱟ ᱟᱨ ᱮᱱᱮᱡᱼᱥᱮᱨᱮᱧ ᱥᱟᱶᱛᱮ ᱞᱩᱦᱩᱠ ᱜᱚᱫ ᱢᱮ ᱮᱱᱮᱡ ᱜᱚᱫ ᱢᱮ ᱥᱮᱨᱮᱧ ᱜᱚᱫ ᱢᱮ ᱦᱚᱲ ᱫᱚ ᱦᱚᱲᱢᱚ ᱦᱤᱞᱟᱹᱣ ᱟᱛᱮᱫ ᱥᱮᱨᱮᱧ ᱢᱮ ᱮᱱᱮᱡ ᱢᱮ ᱮᱱᱼᱮᱱᱟᱝ ᱦᱚᱲᱫᱚ ᱨᱟᱹᱥᱠᱟᱹ ᱠᱚ ᱵᱩᱡᱷᱟᱹᱣᱟ ᱟᱨ ᱥᱮᱨᱮᱧ ᱥᱩᱢᱩᱝ ᱛᱮ ᱫᱚ ᱦᱚᱲᱫᱚ ᱨᱟᱹᱥᱠᱟᱹ ᱫᱚ ᱵᱟᱠᱚ ᱵᱩᱡᱷᱟᱹᱣᱟ ᱟᱨ ᱟᱢᱮᱢ ᱮᱱᱮᱡᱼᱥᱮᱨᱮᱧ ᱜᱚᱫ ᱞᱮᱠᱷᱟᱱ ᱦᱚᱲ ᱟᱹᱰᱤ ᱨᱟᱹᱥᱠᱟᱹ ᱠᱚ ᱵᱩᱡᱷᱟᱹᱣᱟ ᱮᱱᱮᱡ ᱟᱛᱮᱫ ᱞᱟᱸᱫᱟ ᱟᱛᱮᱢ ᱨᱚᱲ ᱟᱠᱚᱣᱟᱢ ᱥᱮᱨᱮᱧ ᱟᱠᱚᱣᱟᱢ ᱦᱚᱲ ᱦᱚᱸ ᱟᱹᱰᱤ ᱠᱩᱥᱤ ᱜᱮᱠᱚ ᱵᱩᱡᱷᱟᱹᱣᱟ ᱟᱢ ᱧᱮᱞᱛᱮ ᱢᱟᱱᱮ ᱤᱧ ᱧᱮᱞᱛᱮ ᱥᱟᱨᱟ ᱵᱮᱲᱟ ᱠᱚ ᱞᱟᱸᱫᱟᱭᱟ ᱟᱹᱰᱤ ᱨᱟᱹᱥᱠᱟᱹ ᱦᱚᱲ ᱦᱚᱸᱠᱚ ᱵᱩᱡᱷᱟᱹᱣᱟ ᱚᱱᱟ ᱥᱮᱨᱮᱧ ᱟᱸᱡᱚᱢ ᱛᱮ ᱟᱨ ᱚᱱᱟ ᱥᱮᱨᱮᱧ ᱫᱚ ᱞᱩᱦᱩᱠ ᱟᱛᱮ ᱜᱮ ᱥᱮᱨᱮᱧ ᱞᱮᱠᱷᱟᱱ ᱨᱟᱹᱥᱠᱟᱹ ᱡᱚᱛᱚ ᱦᱚᱲᱜᱮ ᱵᱩᱡᱷᱟᱹᱜᱼᱟ ᱟᱨ ᱱᱤᱡᱚ ᱛᱮᱦᱚᱢ ᱥᱮᱨᱮᱧ ᱥᱩᱢᱩᱝ ᱫᱚ ᱨᱟᱹᱥᱠᱟᱹ ᱫᱚ ᱵᱟᱭ ᱵᱩᱡᱷᱟᱹᱜᱼᱟ ᱦᱚᱲᱢᱚ ᱦᱤᱞᱟᱹᱣ ᱠᱟᱛᱮᱫ ᱜᱮ ᱨᱟᱹᱥᱠᱟᱹ ᱫᱚ ᱵᱩᱡᱷᱟᱹᱜᱼᱟ ᱛᱩᱢᱫᱟᱜ ᱴᱟᱢᱟᱠ ᱨᱩ ᱡᱟᱦᱟᱸ ᱞᱮᱠᱟ ᱥᱟᱰᱮᱭᱟ ᱚᱱᱠᱟ ᱜᱮ ᱥᱮᱨᱮᱧ ᱥᱟᱶᱛᱮ ᱦᱚᱲᱢᱚ ᱦᱚᱸ ᱦᱤᱞᱟᱹᱜᱼᱟ ᱟᱨ ᱚᱱᱠᱟᱜᱮ ᱦᱚᱲ ᱦᱚᱢ ᱮᱱᱮᱡᱼᱥᱮᱨᱮᱧᱟ ᱦᱚᱲ ᱦᱚᱸᱠᱚ ᱨᱟᱹᱥᱠᱟᱹᱜᱼᱟ ᱟᱢ ᱧᱮᱞᱛᱮ ᱟᱨ ᱦᱚᱲ ᱦᱚᱸᱠᱚ ᱞᱟᱸᱫᱟᱭᱟ ᱨᱟᱹᱥᱠᱟᱹᱭᱟᱠᱚ ᱮᱱᱮᱡ ᱟᱠᱚ ᱥᱮᱨᱮᱧ ᱟᱠᱚ ᱚᱱᱠᱟᱜᱮ ᱨᱟᱹᱥᱠᱟᱹ ᱦᱚᱪᱚ ᱠᱚᱣᱟ ᱟᱢ ᱧᱮᱞ ᱛᱮᱜᱮ